ᱟᱞᱮ ᱜᱟᱛᱤ ᱠᱚ ᱥᱟᱞᱟᱜ ᱫᱤᱥᱚᱢ ᱫᱟᱲᱟᱱᱞᱮ ᱪᱟᱞᱟᱜ ᱞᱟᱹᱜᱤᱫ ᱛᱳ ᱟᱞᱮ ᱫᱟᱨᱡᱤᱞᱤᱝ ᱞᱮ ᱪᱟᱞᱟᱜᱼᱟ ᱛᱳ ᱫᱟᱨᱡᱤᱞᱤᱝ ᱪᱟᱞᱟᱜ ᱞᱟᱹᱜᱤᱫ ᱢᱤᱴᱮᱱ ᱜᱟᱹᱰᱤ ᱞᱮ ᱵᱷᱟᱲᱟᱭᱟ ᱛᱳ ᱜᱟᱹᱰᱤ ᱞᱮ ᱵᱷᱟᱲᱟᱭ ᱞᱟᱹᱜᱤᱫ ᱴᱨᱮᱵᱷᱮᱞ ᱮᱜᱮᱱᱥᱤ ᱞᱮ ᱠᱚᱞᱟᱭ ᱠᱟᱱᱟ ᱛᱳ ᱠᱚᱞᱟᱭ ᱠᱟᱱᱟ ᱠᱚᱞ ᱠᱟᱛᱮᱞᱮ ᱠᱩᱞᱤ ᱮᱫᱮ ᱠᱟᱱᱟ ᱜᱝᱠᱮ ᱜᱟᱹᱰᱤ ᱚᱰᱮ ᱚᱛᱮ ᱢᱟᱦᱟ ᱦᱤᱞᱳᱜ ᱤᱫᱤᱞᱮ ᱢᱮᱱᱮᱫ ᱠᱟᱱ ᱛᱟᱸᱦᱮᱱᱟ ᱛᱳ ᱟᱵᱮᱱ ᱜᱟᱹᱰᱤ ᱵᱷᱟᱲᱟ ᱛᱤᱱᱟᱹ ᱵᱮᱱ ᱞᱟᱹᱭᱮᱫᱟ ᱫᱚᱥ ᱦᱟᱡᱟᱨ ᱴᱟᱠᱟ ᱜᱟᱹᱰᱤ ᱵᱷᱟᱲᱟᱭ ᱞᱟᱹᱭᱮᱫᱟ ᱫᱚᱥ ᱦᱟᱡᱟᱨ ᱴᱟᱠᱟ ᱜᱟᱹᱰᱤ ᱵᱷᱟᱲᱟᱭ ᱛᱳ ᱜᱝᱠᱮ ᱩᱱᱟᱹᱜ ᱰᱷᱮᱨ ᱫᱚ ᱟᱞᱚᱵᱮᱱ ᱞᱟᱹᱭᱟ ᱛᱳ ᱟᱞᱮ ᱥᱟᱛ ᱦᱟᱡᱟᱨ ᱴᱟᱠᱟ ᱡᱩᱫᱤ ᱵᱮᱱ ᱤᱫᱤᱞᱮᱭᱟ ᱢᱮᱱᱠᱷᱟᱱ ᱫᱚ ᱟᱹᱰᱤ ᱵᱷᱟᱞᱤ ᱦᱩᱭ ᱠᱚᱜᱼᱟ ᱥᱟᱛ ᱦᱟᱡᱟᱨ ᱴᱟᱠᱟᱞᱮ ᱮᱢᱟᱣᱟᱵᱮᱱᱟ ᱛᱳ ᱟᱞᱮ ᱪᱟᱞᱟᱜ ᱨᱮᱭᱟᱜ ᱟᱹᱰᱤ ᱨᱟᱹᱥᱠᱟᱹ ᱛᱟᱞᱮ ᱟᱞᱮ ᱤᱫᱤ ᱞᱮᱵᱮᱱ ᱛᱳ ᱟᱵᱮᱱᱟᱜ ᱜᱟᱹᱰᱤ ᱜᱮᱞᱮ ᱤᱫᱤᱭᱟ ᱡᱚᱛᱚ ᱦᱚᱲ ᱤᱱᱟᱹ ᱠᱟᱛᱷᱟ ᱜᱮᱠᱚ ᱢᱮᱱᱮᱫ ᱠᱟᱱ ᱛᱟᱞᱮᱭᱟ ᱟᱵᱮᱱ ᱡᱩᱫᱤ ᱛᱷᱚᱲᱟ ᱵᱮᱱ ᱠᱚᱢᱟ ᱢᱮᱱᱠᱷᱟᱡ ᱫᱚ ᱟᱵᱮᱱᱟᱜ ᱜᱟᱹᱰᱤ ᱛᱮᱜᱮᱞᱮ ᱪᱟᱞᱟᱜᱼᱟ